ᱤᱧᱟᱜ ᱢᱤᱫ ᱠᱩᱥᱤ ᱯᱚᱛᱚᱵᱽ ᱫᱚ ᱦᱩᱭᱩᱜ ᱠᱟᱱᱟ ᱫᱟᱲᱮᱜᱮ ᱫᱷᱚᱱ ᱟᱨ ᱱᱚᱣᱟ ᱯᱚᱛᱚᱵᱽ ᱤᱧ ᱟᱭᱢᱟ ᱡᱚᱠᱷᱟ ᱜᱮᱧ ᱯᱟᱲᱦᱟᱣ ᱠᱟᱜᱼᱟ ᱟᱨ ᱱᱚᱣᱟ ᱫᱚ ᱜᱩᱨᱩ ᱜᱚᱝᱠᱮ ᱯᱚᱱᱰᱤᱛ ᱨᱚᱜᱷᱩᱱᱟᱛᱷ ᱢᱩᱨᱢᱩ ᱜᱚᱝᱠᱮ ᱛᱟᱠᱤᱱ ᱠᱤᱱ ᱚᱞ ᱠᱟᱜᱼᱟ ᱱᱚᱣᱟ ᱫᱚ ᱢᱤᱫ ᱜᱟᱭᱟᱱ ᱯᱚᱛᱚᱵᱽ ᱠᱟᱱᱟ ᱟᱨ ᱱᱚᱣᱟ ᱜᱟᱭᱟᱱ ᱯᱚᱛᱚᱵᱽ ᱨᱮ ᱟᱵᱚ ᱥᱟᱶᱛᱟ ᱨᱮᱱᱟᱜ ᱡᱟᱦᱟᱸᱜᱮ ᱢᱮᱱᱟᱜ ᱟᱠᱟᱜᱼᱟ ᱥᱟᱶᱛᱟ ᱨᱮᱭᱟᱜ ᱥᱟᱱᱟᱢ ᱞᱮᱠᱟᱱᱟᱜ

ᱱᱚᱣᱟ ᱫᱟᱲᱮᱜᱮ ᱫᱷᱚᱱ ᱜᱟᱭᱟᱱ ᱯᱚᱛᱚᱵᱽᱨᱮ ᱠᱷᱚᱫᱟ ᱦᱟᱠᱟᱱᱟ ᱟᱨ ᱱᱚᱣᱟ ᱡᱟᱦᱟᱭᱮᱢ ᱢᱤᱫ ᱡᱚᱠᱷᱟᱭ ᱯᱟᱲᱦᱟᱣᱟ ᱢᱤᱫ ᱡᱚᱠᱷᱟ ᱯᱟᱲᱦᱟᱣ ᱛᱮᱫᱚ ᱢᱚᱱᱮᱫᱚ ᱵᱟᱝ ᱟᱫᱟᱜ ᱛᱟᱭᱟ ᱞᱮᱛᱟᱲ ᱞᱮᱛᱟᱲ ᱢᱤᱫ ᱡᱮᱠᱷᱟ ᱯᱟᱲᱦᱟᱣ ᱠᱟᱜ ᱠᱷᱟᱱ ᱞᱮᱛᱟᱲᱜᱮ ᱯᱟᱲᱦᱟᱣ ᱥᱟᱱᱟᱭ ᱭᱟ ᱱᱚᱣᱟᱨᱮ ᱟᱹᱰᱤ ᱜᱟᱵᱮᱭᱟᱱᱟᱜ ᱜᱚᱱᱚᱝ ᱟᱱᱟᱜ ᱥᱟᱸᱫᱮᱥ ᱥᱮ ᱠᱟᱛᱷᱟ ᱜᱩᱨᱩ ᱜᱚᱝᱠᱮ ᱱᱚᱰᱮ ᱥᱚᱫᱚᱨᱟᱠᱟᱜᱼᱟᱭ ᱟᱨ ᱱᱚᱣᱟᱢ ᱯᱟᱲᱦᱟᱣ ᱞᱮᱠᱷᱟᱱ ᱫᱚ ᱢᱮᱫ ᱥᱟᱢᱟᱝᱨᱮ ᱢᱤᱫ ᱞᱮᱛᱟᱜᱮ ᱚᱱᱟ ᱡᱷᱟᱞᱠᱟᱣ ᱦᱤᱡᱩᱜᱼᱟ ᱚᱱᱟ ᱜᱟᱭᱟᱱᱨᱮ ᱡᱟᱦᱟᱸ ᱜᱮ ᱪᱩᱨᱤᱛ ᱠᱚ ᱦᱚᱛᱮᱛᱮ ᱥᱟᱶᱛᱟ ᱨᱮᱱᱟᱜ ᱡᱟᱦᱟᱸ ᱢᱤᱫ ᱪᱤᱛᱟᱹᱨ ᱥᱟᱵ ᱨᱟᱠᱟᱵ ᱟᱠᱟᱱᱟ ᱚᱱᱟ ᱠᱟᱛᱷᱟ ᱠᱚ ᱦᱚᱸ ᱥᱤᱱᱮᱹᱢᱟ ᱫᱚᱧ ᱧᱮᱞ ᱟᱠᱟᱫ ᱜᱮᱭᱟ ᱦᱟᱭᱨᱮ ᱟᱹᱨᱤᱪᱟᱹᱞᱤ ᱢᱤᱫ ᱥᱟᱱᱛᱟᱲᱤ ᱥᱤᱱᱮᱹᱢᱟᱧ ᱧᱮᱞᱠᱟᱜᱼᱟ ᱟᱨ ᱱᱚᱣᱟ ᱥᱤᱱᱮᱹᱢᱟ ᱫᱚ ᱟᱵᱚᱣᱟᱜ ᱟᱹᱨᱤᱪᱟᱹᱞᱤ ᱪᱮ ᱨᱟᱭ ᱨᱤᱛ ᱤᱫᱤ ᱠᱟᱛᱮ ᱱᱟᱜ ᱜᱟᱵᱟᱱᱟᱠᱟᱱᱟ ᱟᱹᱰᱤ ᱵᱷᱟᱹᱜᱤᱜᱮ ᱦᱩᱭᱟᱠᱟᱱᱟ ᱱᱚᱣᱟ ᱦᱚᱸ